ᱟᱞᱮ ᱟᱛᱳ ᱨᱮᱢᱟ ᱩᱱᱟᱹᱜ ᱥᱩᱵᱤᱫᱷᱟ ᱠᱚᱢᱟ ᱵᱟᱹᱪᱩᱜᱼᱟ ᱨᱳᱰ ᱠᱚᱦᱚᱸ ᱵᱮᱥ ᱵᱟᱹᱪᱩᱜᱼᱟ ᱟᱫᱚ ᱥᱚᱨᱠᱟᱨ ᱴᱷᱮᱱ ᱱᱤᱭᱟᱹ ᱜᱮᱞᱮ ᱱᱮᱦᱚᱨᱚᱜ ᱠᱟᱱᱟ ᱡᱮ ᱨᱳᱰ ᱠᱚ ᱵᱮᱱᱟᱣ ᱢᱟ ᱛᱟᱣ ᱠᱤ ᱢᱟᱱᱮ ᱢᱮᱱ ᱨᱳᱰ ᱩᱰᱩᱠ ᱞᱟᱹᱜᱤᱫ ᱛᱮ ᱡᱟᱦᱟᱸ ᱛᱤᱥ ᱨᱩᱣᱟᱹᱜ ᱦᱟᱹᱥᱩᱜ ᱨᱮ ᱨᱩᱜᱤ ᱞᱮ ᱩᱰᱩᱠ ᱫᱟᱲᱮᱭᱟᱜ ᱢᱟ ᱟᱨ ᱥᱩᱨ ᱥᱟᱺᱜᱤᱧ ᱨᱮᱱ ᱦᱚᱸ ᱱᱟᱨᱥᱤᱝ ᱦᱳᱢ ᱦᱚᱥᱯᱤᱴᱟᱞ ᱦᱚᱸ ᱵᱟᱹᱪᱩᱜᱼᱟ ᱮᱸᱰᱮᱠᱷᱟᱱ ᱥᱟᱺᱜᱤᱧ ᱨᱮ ᱦᱚᱥᱯᱤᱴᱟᱞ ᱦᱮᱱᱟᱜᱼᱟ ᱟᱫᱚ ᱠᱚᱞ ᱡᱟᱦᱟᱸ ᱛᱤᱱ ᱨᱮᱢ ᱠᱚᱞᱟ ᱩᱱ ᱥᱚᱢᱚᱭ ᱜᱮ ᱦᱩᱱᱟᱹᱝ ᱜᱟᱹᱰᱤ ᱥᱮᱴᱮᱨᱚᱜᱼᱟ ᱡᱟᱦᱟᱸᱭ ᱨᱩᱣᱟᱹᱜ ᱠᱟᱱᱟᱭ ᱮᱱᱠᱷᱟᱱ ᱩᱱᱤ ᱩᱱᱟᱹᱜ ᱞᱟᱜᱮ ᱫᱷᱟᱨᱟᱭ ᱵᱮᱥᱚᱜᱼᱟ ᱢᱟᱱᱮ ᱩᱱᱟᱹᱜ ᱵᱟᱹᱲᱤᱡ ᱛᱟᱭ ᱵᱟᱭ ᱦᱩᱭᱩᱜᱼᱟ ᱥᱚᱨᱠᱟᱨ ᱴᱷᱮᱱ ᱱᱤᱭᱟᱹ ᱜᱮᱞᱮ ᱱᱮᱦᱚᱨᱚᱜ ᱠᱟᱱᱟ ᱡᱮ ᱟᱛᱳ ᱨᱮ ᱱᱤᱭᱟᱹ ᱥᱩᱨ ᱫᱷᱟᱨᱟ ᱨᱮ ᱢᱤᱫᱴᱤᱡ ᱦᱟᱥᱯᱟᱛᱟᱞ ᱛᱟᱦᱮᱱ ᱠᱷᱟᱱ ᱡᱟᱦᱟᱸ ᱛᱤᱱᱟᱹᱜ ᱨᱩᱣᱟᱹ ᱦᱟᱹᱥᱩ ᱚᱸᱰᱮ ᱯᱩᱭᱥᱟᱹ ᱴᱟᱠᱟ ᱦᱚᱸ ᱩᱱᱟᱹᱜ ᱵᱟᱝ ᱫᱚ ᱮᱱᱠᱷᱟᱱ ᱱᱚᱣᱟ ᱥᱚᱨᱠᱟᱨ ᱦᱚᱥᱯᱤᱴᱟᱞ ᱨᱮᱜᱮ ᱞᱮ ᱨᱟᱱ ᱢᱩᱨᱜᱟᱹᱱ ᱠᱚᱜᱼᱟ ᱟᱨ ᱩᱱᱟᱹᱜ ᱥᱟᱺᱜᱤᱧ ᱢᱟ ᱵᱟᱞᱮ ᱥᱮᱱ ᱠᱮᱭᱟ ᱪᱤᱠᱟᱹᱛᱮ ᱜᱟᱹᱰᱤ ᱵᱷᱟᱲᱟ ᱠᱚᱦᱚᱸ ᱰᱷᱮᱨ ᱠᱚ ᱦᱟᱛᱟᱣᱟ ᱟᱨ ᱯᱚᱭᱥᱟ ᱴᱟᱠᱟ ᱦᱚᱸ ᱚᱵᱷᱟᱵᱽ ᱜᱮᱭᱟ ᱯᱚᱭᱥᱟ ᱴᱟᱠᱟ ᱦᱚᱸ ᱚᱵᱷᱟᱵᱽ ᱛᱮᱜᱮ ᱚᱠᱟᱨᱮᱞᱮ ᱧᱟᱢᱟ ᱟᱫᱚ ᱥᱩᱨ ᱥᱟᱺᱜᱤᱧ ᱨᱮ ᱦᱚᱥᱯᱤᱴᱟᱞ ᱛᱟᱦᱮᱸ ᱞᱮᱱᱠᱷᱟᱱ ᱥᱚᱨᱠᱟᱨᱤ ᱦᱚᱥᱯᱤᱴᱟᱞ ᱚᱸᱰᱮ ᱜᱮᱞᱮ ᱤᱫᱤ ᱠᱚᱣᱟ ᱟᱨ ᱵᱟᱠᱷᱟᱱ ᱱᱟᱨᱥᱤᱝ ᱦᱳᱢ ᱨᱮᱦᱚᱸ ᱡᱩᱫᱤ ᱡᱟᱦᱟᱸ ᱛᱤᱨᱮᱞᱮ ᱯᱷᱳᱱᱟ ᱩᱱ ᱥᱚᱢᱚᱭ ᱜᱟᱹᱰᱤ ᱠᱚᱦᱚᱸ ᱞᱚᱜᱚᱱ ᱫᱷᱟᱨᱟ ᱦᱤᱡᱩᱜᱼᱟ ᱟᱹᱰᱤ ᱱᱟᱯᱟᱭᱟ ᱟᱫᱚ ᱦᱚᱨ ᱠᱚᱜᱮ ᱵᱮᱥ ᱛᱟᱦᱮᱱᱟ ᱛᱚᱵᱮ ᱨᱮᱥᱮ ᱞᱚᱜᱚᱱᱚᱜᱼᱟ ᱢᱮᱱ ᱨᱳᱰ ᱛᱮᱦᱚᱸ ᱟᱨ ᱦᱚᱨ ᱦᱚᱨᱜᱮ ᱡᱩᱫᱤ ᱵᱟᱹᱲᱤᱡ ᱛᱟᱦᱮᱱᱟ ᱮᱱᱠᱷᱟᱱ ᱜᱟᱹᱰᱤ ᱦᱚᱸ ᱞᱟᱜᱮ ᱵᱟᱭ ᱥᱮᱱ ᱠᱮᱭᱟ ᱞᱟᱜᱮ ᱵᱟᱭ ᱥᱮᱱ ᱠᱮᱠᱷᱟᱱ ᱡᱟᱦᱟᱸᱭ ᱨᱩᱣᱟᱹᱜ ᱠᱟᱱᱟᱭ ᱦᱚᱥᱯᱤᱴᱟᱞ ᱞᱟᱜᱮ ᱛᱮ ᱵᱟᱢ ᱥᱮᱴᱮᱨ ᱫᱟᱲᱮᱭᱟᱜ ᱞᱟᱜᱮ ᱛᱮ ᱵᱟᱭ ᱥᱮᱴᱮᱨ ᱞᱮᱱᱠᱷᱟᱱ ᱦᱚᱥᱯᱤᱴᱟᱞ ᱨᱩᱣᱟᱹ ᱦᱚᱸᱛᱟᱭ ᱡᱟᱹᱥᱛᱤ ᱫᱟᱲᱮᱭᱟᱜᱼᱟ ᱟᱛᱳ ᱥᱩᱨ ᱨᱮ ᱟᱛᱳ ᱥᱩᱨ ᱨᱮ ᱡᱩᱫᱤ ᱦᱚᱥᱯᱤᱴᱟᱞ ᱠᱚ ᱵᱮᱱᱟᱜ ᱠᱷᱟᱱ ᱟᱹᱰᱤᱜᱮ ᱱᱟᱯᱟᱭᱜᱼᱟ ᱮᱱᱠᱷᱟᱱ ᱯᱩᱨᱟᱹ ᱥᱩᱵᱤᱫᱷᱟ ᱛᱟᱞᱮ ᱦᱩᱭᱩᱜᱼᱟ ᱨᱩᱣᱟᱹ ᱦᱟᱹᱥᱩ ᱵᱟᱝᱠᱷᱟᱱ ᱡᱟᱦᱟᱱᱟᱜ ᱡᱟᱦᱟᱸ ᱪᱤᱠᱟᱹᱜᱼᱟ ᱨᱟᱱ ᱢᱩᱨᱜᱟᱹᱱ ᱠᱚ ᱱᱚᱰᱮ ᱥᱩᱨ ᱠᱷᱚᱱᱞᱮ ᱟᱹᱜᱩᱭᱟ ᱥᱟᱺᱜᱤᱧ ᱥᱟᱺᱜᱤᱧ ᱵᱟᱭ ᱥᱮᱱ ᱦᱩᱭ ᱟᱞᱮᱭᱟ ᱥᱚᱨᱠᱟᱨ ᱴᱷᱮᱱ ᱱᱤᱭᱟᱹ ᱜᱮᱞᱮ ᱱᱮᱦᱚᱨᱚᱜ ᱠᱟᱱᱟ ᱡᱮ ᱦᱚᱥᱯᱤᱴᱟᱞ ᱦᱚᱸ ᱞᱟᱜᱮ ᱫᱷᱟᱨᱟ ᱵᱮᱱᱟᱣ ᱟᱠᱟᱱ ᱟᱹᱰᱤ ᱱᱟᱯᱟᱭᱚᱜᱼᱟ ᱟᱨ ᱨᱳᱰ ᱠᱚᱨᱮᱱᱟᱜ ᱥᱩᱵᱤᱫᱷᱟᱦᱚᱸ ᱠᱟᱹᱴᱤᱡ ᱮ ᱵᱮᱱᱟᱣ ᱟᱠᱟᱱ ᱵᱮᱥᱛᱮ ᱨᱳᱰ ᱠᱚ ᱞᱟᱜᱮ ᱵᱮᱱᱟᱣ ᱟᱭ ᱮᱱᱠᱷᱟᱱ ᱫᱚ ᱟᱹᱰᱤᱜᱮ ᱱᱟᱯᱟᱭᱚᱜᱼᱟ ᱱᱤᱭᱟᱹᱜᱮ ᱥᱚᱨᱠᱟᱨ ᱴᱷᱮᱱ ᱞᱮ ᱱᱮᱦᱚᱨᱚᱜ ᱠᱟᱱᱟ ᱱᱤᱛᱚᱜ ᱢᱟ ᱟᱛᱳ ᱥᱩᱨ ᱠᱚᱨᱮ ᱚᱱᱠᱟᱱ ᱥᱚᱨᱠᱟᱨ ᱦᱚᱥᱯᱤᱴᱟᱞ ᱦᱚᱸ ᱵᱟᱹᱱᱩᱜ ᱡᱮ ᱚᱸᱰᱮ ᱞᱮ ᱤᱫᱤ ᱠᱚᱣᱟ ᱨᱩᱣᱟᱹᱜ ᱦᱚᱲ ᱚᱸᱰᱮ ᱞᱮ ᱨᱟᱱ ᱦᱚᱪᱚ ᱠᱚᱣᱟ ᱮᱱᱠᱷᱟᱱ ᱥᱟᱺᱜᱤᱧ ᱜᱮ ᱥᱮᱱ ᱦᱩᱭ ᱟᱞᱮ ᱠᱟᱱᱟ ᱟᱨ ᱥᱟᱺᱜᱤᱧ ᱞᱮ ᱥᱮᱱᱚᱜᱼᱟ ᱡᱩᱫᱤ ᱚᱸᱰᱮᱱᱟᱜ ᱢᱚᱛᱞᱚᱵ ᱠᱚᱞ ᱥᱟᱶᱛᱮ ᱜᱟᱹᱰᱤ ᱥᱮᱴᱮᱨᱚᱜ ᱠᱷᱟᱱ ᱟᱹᱰᱤ ᱱᱟᱯᱟᱭᱚᱜᱼᱟ